ᱤᱧ ᱦᱚᱜᱼᱚᱸᱭ ᱫᱚᱥ ᱵᱚᱪᱷᱚᱨ ᱠᱷᱚᱱᱟᱜ ᱡᱟᱦᱟᱸ ᱱᱟᱜ ᱤᱧ ᱮᱛᱚᱦᱚᱵ ᱟᱠᱟᱫᱟ ᱫᱚᱥ ᱫᱚᱥ ᱵᱚᱪᱷᱚᱨ ᱠᱚᱱᱟᱜ ᱡᱟᱧ ᱢᱟᱱᱮ ᱜᱮᱭᱟᱱ ᱫᱚᱥ ᱵᱚᱪᱷᱚᱨ ᱯᱚᱨᱮ ᱜᱮᱭᱟᱱᱟᱠᱟᱱᱟ ᱫᱚᱥ ᱵᱚᱪᱷᱚᱨ ᱠᱷᱚᱱ ᱜᱮ ᱮᱛᱚᱦᱚᱵ ᱟᱨᱟᱢᱵᱚ ᱟᱨᱟᱢᱟᱠᱟᱫᱟ ᱢᱟᱱᱮ ᱫᱚᱦᱚᱧ ᱟᱨᱟᱢᱵᱚᱣᱟᱠᱟᱫᱟ ᱚᱱᱟ ᱫᱚᱦᱚ ᱢᱟᱱᱮ ᱮᱠᱷᱚᱱᱳ ᱯᱚᱡᱽᱡᱚᱱᱛᱚᱧ ᱫᱚᱦᱚᱭ ᱜᱮᱭᱟ ᱡᱮᱢᱚᱱ ᱴᱟᱠᱟ ᱯᱚᱭᱥᱟ ᱵᱷᱟᱬ ᱨᱮ ᱮᱠᱷᱚᱱᱳᱧ ᱫᱚᱦᱚᱭᱮᱫ ᱜᱮᱭᱟ ᱫᱷᱤᱨᱤ ᱜᱤᱨᱩ ᱫᱷᱤᱨᱤ ᱠᱚᱦᱚᱸ ᱡᱟᱦᱟᱸ ᱢᱟᱱᱮ ᱵᱟᱪᱷᱟᱣ ᱠᱟᱛᱮᱧ ᱫᱚᱦᱚ ᱡᱟᱣᱨᱟᱭ ᱜᱮᱭᱟ ᱚᱱᱟᱠᱚ ᱟᱨ ᱫᱟᱦᱟᱸ ᱦᱳᱲᱳ ᱪᱟᱣᱞᱮ ᱚᱱᱟ ᱠᱚᱦᱚᱸ ᱫᱚᱦᱚ ᱡᱟᱣᱨᱟᱭ ᱜᱤᱭᱟᱹᱧ ᱚᱱᱟ ᱚᱱᱟ ᱦᱳᱲᱳ ᱪᱟᱣᱞᱮ ᱦᱚᱸ ᱫᱚᱦᱚ ᱫᱚᱦᱚ ᱡᱟᱣᱨᱟᱭ ᱜᱤᱭᱟᱹᱧ ᱫᱚᱦᱚ ᱡᱟᱣᱨᱟ ᱦᱩᱭᱩᱜ ᱠᱟᱱᱟ ᱢᱟᱱᱮ ᱫᱚᱦᱚ ᱡᱟᱣᱨᱟᱭᱮᱫ ᱜᱤᱭᱟᱹᱧ ᱱᱚᱣᱟ ᱦᱳᱲᱳ ᱪᱟᱣᱞᱮ ᱦᱚᱸ ᱵᱟᱢ ᱫᱚᱦᱚ ᱡᱟᱣᱨᱟ ᱞᱮᱠᱷᱟᱱ ᱫᱷᱤᱱᱟᱹᱝ ᱦᱟᱸᱜ ᱪᱤᱠᱟᱹᱛᱮ ᱟᱢᱮᱢ ᱧᱟᱢᱟ ᱟᱨ ᱦᱚᱜᱼᱚᱸᱭ ᱡᱮ ᱱᱩᱱ ᱫᱤᱱ ᱥᱮᱱᱚᱜ ᱠᱟᱱᱟ ᱟᱭᱳᱼᱵᱟᱵᱟ ᱚᱲᱟᱜ ᱟᱭᱳᱼᱵᱟᱵᱟ ᱚᱲᱟᱜ ᱨᱮ ᱡᱮ ᱱᱩᱱᱟᱹᱜ ᱫᱤᱱᱤᱧ ᱦᱤᱡᱩᱜ ᱥᱮᱱᱚᱜ ᱠᱟᱱᱟ ᱱᱚᱣᱟ ᱛᱤᱱᱟᱹᱜ ᱴᱤᱠᱤᱴ ᱠᱚ ᱤᱢᱟᱹᱧ ᱠᱟᱱᱛᱮ ᱡᱮ ᱛᱤᱱᱟᱹᱜ ᱴᱟᱠᱟᱧ ᱞᱮᱠᱷᱟᱭᱮᱛ ᱛᱮ ᱱᱚᱣᱟ ᱴᱤᱠᱤᱴ ᱱᱚᱜᱼᱚᱸᱭ ᱫᱚᱦᱚ ᱡᱟᱣᱨᱟ ᱠᱟᱫᱟ ᱱᱚᱣᱟ ᱴᱤᱠᱤᱴ ᱨᱮ ᱱᱚᱣᱟ ᱫᱷᱤᱱᱟᱹᱝ ᱦᱟᱸᱜ ᱤ ᱞᱮᱠᱷᱟᱭ ᱛᱤᱧᱟᱹ ᱢᱟᱱᱮ ᱱᱚᱣᱟ ᱞᱮᱠᱷᱟ ᱢᱩᱪᱟᱹᱫ ᱠᱟᱛᱮ ᱵᱩᱡᱟ ᱡᱮ ᱱᱚᱣᱟ ᱫᱚ ᱱᱩᱱᱟᱹᱜ ᱤᱱᱤᱧ ᱦᱮᱡ ᱥᱮᱱ ᱞᱮᱱ ᱛᱮ ᱱᱚᱣᱟ ᱱᱚᱣᱟ ᱴᱤᱠᱤᱴ ᱫᱚ ᱱᱩᱱᱟᱹᱜ ᱯᱚᱭᱥᱟᱧ ᱞᱮᱠᱷᱟ ᱞᱮᱜᱼᱟ ᱱᱚᱣᱟ ᱞᱮᱠᱷᱟ ᱚᱠᱛᱚ ᱨᱮ ᱢᱟᱱᱮ ᱟᱹᱰᱤ